ᱟᱞᱮ ᱫᱚ ᱯᱳᱞᱴᱨᱤ ᱞᱮ ᱟᱹᱥᱩᱞ ᱠᱚᱣᱟ ᱱᱚᱠᱨᱤ ᱪᱟᱹᱠᱨᱤ ᱵᱟᱝᱛᱮ ᱢᱮᱱ ᱫᱟᱞᱮ ᱯᱚᱞᱴᱨᱤ ᱵᱚᱱ ᱟᱹᱥᱩᱞ ᱠᱚᱣᱟ ᱟᱨ ᱠᱟᱹᱴᱤᱡ ᱠᱷᱚᱱᱟᱜ ᱜᱮᱞᱮ ᱟᱹᱥᱩᱞ ᱠᱚ ᱛᱟᱦᱮᱱᱟ ᱫᱟᱱᱟ ᱠᱚ ᱫᱟᱜ ᱠᱚ ᱥᱩᱭ ᱠᱚᱞᱮ ᱴᱟᱭᱤᱢ ᱴᱟᱭᱤᱢ ᱞᱮ ᱮᱢᱟ ᱠᱚᱣᱟ ᱦᱟᱨᱟᱭᱮᱱ ᱜᱮᱠᱚ ᱛᱚ ᱤᱫᱤᱭᱮᱫ ᱠᱚ ᱛᱟᱦᱮᱱᱟᱠᱚ ᱯᱟᱹᱦᱤᱞ ᱫᱚ ᱵᱟᱦᱨᱮᱛᱮ ᱛᱚ ᱢᱮᱱ ᱫᱟᱞᱮ ᱵᱟᱨᱦᱮ ᱛᱮᱠᱚ ᱤᱫᱤᱭᱮᱫ ᱠᱚᱫᱚ ᱠᱚᱢᱜᱮ ᱯᱚᱭᱥᱟ ᱵᱚᱱ ᱧᱟᱢᱮᱫᱟ ᱛᱚ ᱫᱮᱱᱵᱚᱱ ᱫᱩᱣᱟᱨᱮᱜᱮ ᱤᱭᱟᱹ ᱢᱮᱱᱟᱜ ᱛᱟᱞᱮᱭᱟ ᱦᱳᱴᱮᱞ ᱛᱚ ᱢᱮᱱ ᱫᱟᱞᱮ ᱚᱸᱰᱮ ᱜᱮᱵᱚᱱ ᱜᱚᱡ ᱠᱚᱣᱟ ᱟᱨᱵᱚᱱ ᱟᱹᱠᱷᱨᱤᱧᱟ ᱠᱤᱞᱳ ᱠᱤᱞᱳ ᱠᱟᱛᱮᱜᱮ ᱚᱱᱟ ᱟᱲᱮ ᱯᱟᱥᱮᱨᱮᱱ ᱦᱚᱲ ᱫᱚᱠᱚ ᱦᱤᱡᱩᱜ ᱛᱟᱦᱮᱱᱼᱜᱮ ᱠᱤᱨᱤᱧ ᱞᱟᱹᱜᱤᱫ ᱛᱚ ᱢᱤᱫ ᱥᱟᱥᱛᱟ ᱜᱮᱞᱮ ᱮᱢᱟ ᱥᱚᱥᱛᱟ ᱮᱢᱟᱛᱚ ᱛᱷᱚᱲᱟ ᱠᱚ ᱦᱤᱡᱩᱜᱼᱟ ᱥᱟᱸᱜᱮ ᱧᱚᱜ ᱦᱚᱲ ᱢᱮᱱᱟᱠᱚ ᱡᱟᱦᱟᱸ ᱨᱮᱜᱮ ᱥᱟᱥᱛᱟᱛᱮ ᱧᱟᱢᱚᱜᱼᱟ ᱚᱸᱰᱮ ᱜᱮᱥᱮ ᱠᱚ ᱦᱤᱡᱩᱜᱼᱟ ᱢᱤᱫ ᱠᱟᱹᱴᱤᱡ ᱢᱤᱫ ᱵᱟᱨ ᱴᱟᱠᱟ ᱠᱚᱢ ᱛᱟᱦᱮᱱᱟ ᱛᱚ ᱛᱚ ᱦᱤᱡᱩᱜ ᱛᱟᱦᱮᱱ ᱜᱮᱭᱟ ᱠᱚ ᱟᱫᱚ ᱴᱟᱠᱟ ᱯᱚᱭᱥᱟ ᱫᱚ ᱦᱩᱭᱩᱜ ᱠᱟᱱ ᱜᱮᱭᱟ ᱛᱚ ᱢᱮᱱᱫᱟᱵᱚᱱ ᱡᱚᱢᱤ ᱡᱟᱭᱜᱟ ᱵᱚᱱ ᱠᱤᱨᱤᱧᱟ ᱛᱷᱚᱲᱟ ᱥᱮᱬᱟ ᱧᱚᱜ ᱛᱚ ᱠᱤᱨᱤᱧ ᱠᱟᱛᱮᱫ ᱫᱚ ᱚᱲᱟᱜ ᱟᱞᱮ ᱫᱩᱣᱟᱹᱨᱟᱞᱮ ᱚᱲᱟᱜ ᱠᱮᱫᱟᱞᱮ ᱫᱩᱣᱟᱹᱨ ᱠᱮᱫᱟᱞᱮ ᱢᱟᱨᱟᱝ ᱧᱚᱜ ᱛᱚ ᱟᱞᱮᱞᱮ ᱢᱮᱛᱟ ᱠᱚᱣᱟ ᱱᱤᱝᱠᱟᱹᱜᱮ ᱵᱤᱡᱽᱱᱮᱥ ᱯᱮ ᱟᱯᱮᱦᱚᱸ ᱱᱤᱝᱠᱟᱹᱜᱮ ᱞᱟᱹᱴᱩ ᱦᱚᱲᱯᱮ ᱵᱮᱱᱟᱜᱼᱟ ᱚᱲᱟᱜ ᱫᱩᱣᱟᱹᱨ ᱵᱮᱱᱟᱣ ᱯᱮ ᱟᱞᱮ ᱪᱮᱫ ᱞᱮᱠᱟᱞᱮ ᱱᱤᱭᱟᱹ ᱛᱮᱜᱮᱞᱮ ᱜᱤᱫᱟᱹᱨ ᱠᱚ ᱯᱟᱲᱦᱟᱣ ᱞᱮᱠᱷᱟ ᱠᱟᱛᱮ ᱠᱚ ᱱᱚᱠᱨᱤ ᱪᱟᱹᱠᱨᱤ ᱫᱚ ᱱᱮᱛᱟᱨ ᱫᱚ ᱵᱟᱝ ᱧᱟᱢᱚᱜ ᱠᱟᱱᱟ ᱛᱚ ᱱᱤᱭᱟᱹ ᱵᱤᱡᱱᱮᱥ ᱜᱮ ᱛᱷᱚᱲᱟ ᱞᱟᱹᱴᱩ ᱧᱚᱜᱼᱜᱮ ᱵᱮᱱᱟᱣᱮᱫᱟ ᱯᱳᱞᱴᱨᱤ ᱯᱷᱟᱨᱢᱜᱮ ᱛᱷᱚᱲᱟ ᱞᱟᱹᱴᱩ ᱧᱚᱜᱞᱮ ᱵᱮᱱᱟᱣᱮᱫᱟ ᱵᱮᱱᱟᱣ ᱠᱟᱛᱮ ᱴᱷᱤᱠ ᱜᱮᱭᱟ ᱥᱟᱸᱜᱮ ᱧᱚᱜ ᱥᱤᱢ ᱠᱷᱟᱱ ᱫᱚ ᱥᱟᱸᱜᱮ ᱧᱚᱜᱼᱜᱮ ᱯᱚᱭᱥᱟ ᱠᱟᱹᱣᱰᱤ ᱦᱩᱭᱩᱜ ᱛᱟᱢᱟ